ᱢᱤᱫ ᱫᱤᱱ ᱤᱧᱫᱚ ᱜᱟᱰᱟ ᱛᱮ ᱦᱟᱹᱠᱩ ᱥᱟᱵ ᱤᱧ ᱪᱟᱞᱟᱣ ᱟᱠᱟᱱ ᱛᱟᱦᱮᱸ ᱠᱟᱱᱟ ᱵᱟᱨ ᱟᱨ ᱚᱱᱟ ᱥᱟᱶᱛᱮ ᱟᱭᱢᱟ ᱦᱚᱲ ᱠᱚ ᱪᱟᱞᱟᱣ ᱟᱠᱟᱱ ᱛᱟᱦᱮᱸ ᱠᱟᱱᱟ ᱟᱹᱞᱤᱧ ᱫᱚ ᱵᱟᱨ ᱦᱚᱲ ᱫᱚ ᱦᱟᱹᱠᱩ ᱵᱟᱹᱞᱤᱧ ᱥᱟᱵ ᱫᱟᱮᱭᱟᱠᱚ ᱠᱟᱱᱟ ᱟᱨ ᱞᱤᱧ ᱧᱮᱞᱮᱫ ᱠᱚᱣᱟ ᱦᱚᱲ ᱠᱚᱫᱚ ᱟᱹᱰᱤ ᱠᱟᱡᱟᱠ ᱠᱚ ᱥᱟᱵ ᱮᱫ ᱠᱚᱣᱟ ᱟᱫᱚ ᱚᱱᱠᱟᱜᱮ ᱟᱹᱞᱤᱧ ᱫᱚ ᱚᱨ ᱚᱨᱛᱮ ᱢᱤᱫ ᱱᱟᱠᱷᱟ ᱞᱤᱧ ᱚᱨ ᱤᱫᱤ ᱠᱮᱫ ᱛᱮ ᱟᱹᱰᱤ ᱢᱟᱨᱟᱝ ᱦᱟᱹᱠᱩ ᱞᱤᱧ ᱥᱟᱵ ᱮᱫᱮᱭᱟ ᱵᱚᱣᱟᱲ ᱩᱱᱤ ᱵᱚᱣᱟᱲ ᱞᱤᱧ ᱥᱟᱵ ᱠᱮᱫᱮ ᱠᱷᱟᱱ ᱫᱚ ᱟᱹᱰᱤ ᱨᱟᱹᱥᱠᱟᱹ ᱞᱤᱧ ᱟᱹᱭᱠᱟᱹᱣ ᱠᱮᱫᱟ ᱟᱨ ᱛᱟᱹᱣ ᱪᱷᱚ ᱠᱮᱡᱤ ᱜᱟᱱᱮ ᱛᱟᱦᱮᱸ ᱠᱟᱱᱟ ᱤᱱᱟᱹ ᱛᱟᱭᱚᱢ ᱫᱚ ᱚᱲᱟᱜ ᱞᱤᱧ ᱦᱮᱡ ᱮᱱᱟ ᱚᱲᱟᱜ ᱨᱮᱞᱤᱧ ᱦᱟᱹᱴᱤᱧ ᱠᱮᱫᱮᱭᱟ ᱛᱤᱱ ᱠᱮᱡᱤ ᱠᱟᱛᱮᱫ ᱟᱹᱰᱤ ᱨᱟᱹᱥᱠᱟᱹ ᱞᱤᱧ ᱟᱹᱭᱠᱟᱹᱣ ᱠᱮᱫᱟ ᱟᱨ ᱟᱹᱰᱤ ᱢᱚᱡᱽ ᱜᱮᱞᱤᱧ ᱟᱹᱭᱠᱟᱹᱣ ᱠᱮᱫᱟ ᱵᱚᱞᱮ ᱠᱟᱡᱟᱠ ᱞᱤᱧ ᱨᱟᱹᱥᱠᱟᱹᱭᱮᱱᱟ